ᱦᱳᱭ ᱱᱤᱛᱳᱜ ᱠᱷᱮᱹᱞ ᱦᱟᱛᱟᱲᱮᱫ ᱜᱮᱭᱟᱞᱮ

ᱦᱮᱸ ᱞᱟᱹᱭᱵᱮᱱ ᱠᱳᱪᱤᱝ ᱦᱳᱭ ᱫᱚᱨᱠᱟᱨ ᱜᱮ ᱟᱫᱚ ᱦᱟᱸᱜ ᱯᱩᱭᱥᱟᱹ ᱠᱩᱲᱤᱜᱮ ᱛᱤᱱᱟᱹᱜ ᱜᱟᱱ ᱥᱮ ᱚᱱᱟ ᱠᱚᱫᱚ ᱯᱷᱨᱤ ᱟᱫᱚ ᱤᱧᱢᱟ ᱦᱟᱸᱜ ᱦᱮᱸ ᱜᱤᱧ ᱞᱟᱹᱭᱮᱫ ᱟᱫᱚ ᱟᱞᱮ ᱟᱛᱳ ᱨᱮᱱ ᱠᱚᱲᱟ ᱜᱤᱫᱟᱹᱨ ᱠᱚ ᱟᱞᱮ ᱨᱮᱱ ᱴᱤᱢ ᱨᱮᱱ ᱩᱱᱠᱩ ᱪᱮᱫ ᱠᱚ ᱞᱟᱹᱭᱟ ᱟᱫᱚ ᱤᱧᱟᱹᱜ ᱤᱧᱟᱹᱜ ᱠᱟᱛᱷᱟ ᱛᱮᱜᱮ ᱠᱚ ᱪᱟᱞᱟᱜᱼᱟ ᱛᱚ ᱟᱫᱚ ᱢᱮᱛᱟᱣᱟᱠᱚ ᱠᱷᱟᱱ ᱵᱟᱝ ᱫᱚ ᱵᱟᱠᱚ ᱞᱟᱹᱭᱟ

ᱟᱪᱪᱷᱟ ᱠᱳᱪᱤᱝ ᱫᱚ ᱛᱤᱨᱮ ᱦᱩᱭᱩᱜ ᱜᱮᱭᱟ

ᱟᱨ ᱥᱚᱢᱚᱭ ᱥᱚᱢᱚᱭ ᱛᱮᱦᱮᱧ ᱱᱚᱜᱼᱚᱭ ᱛᱚ ᱪᱷᱚ ᱛᱟᱹᱨᱤᱠᱷ ᱟᱴ ᱱᱚ ᱛᱟᱹᱨᱤᱠᱷ ᱱᱚ ᱛᱟᱹᱨᱤᱠᱷ ᱠᱷᱚᱡ ᱞᱮ ᱪᱟᱞᱟᱜᱼᱟ ᱛᱚᱵᱮ ᱟᱨ ᱟᱛᱳᱨᱮᱱ ᱢᱟᱱᱮ ᱟᱞᱮᱭᱟᱜ ᱴᱤᱢ ᱨᱮᱱ ᱠᱟᱺᱪ ᱞᱟᱹᱭ ᱵᱟᱲᱟᱣᱟᱠᱚ ᱦᱩᱭᱩᱜᱼᱟ ᱛᱚ ᱩᱱᱠᱩ ᱠᱚ

ᱪᱟᱞᱟᱜ ᱜᱮᱭᱟᱞᱮ ᱦᱟᱸᱜ ᱫᱚᱥ ᱵᱟᱨᱚ ᱡᱚᱱ ᱜᱟᱱ ᱫᱚᱞᱮ ᱪᱟᱞᱟᱜ ᱜᱮᱭᱟ ᱟᱨ ᱢᱤᱛᱳᱜ ᱫᱚ ᱦᱟᱸᱜ ᱦᱮᱸᱛᱚ ᱦᱮᱸᱛᱚ ᱛᱚᱵᱮ ᱦᱮᱸ ᱦᱮᱸᱛᱚ ᱡᱟᱱᱟᱣᱟᱵᱮᱱ ᱦᱩᱭᱩᱜᱼᱟ ᱦᱮᱸᱛᱚ